ᱦᱚᱲᱢᱚ ᱥᱟᱶᱟᱨ ᱵᱤᱢᱟ ᱢᱮᱱᱟᱜ ᱜᱤᱛᱤᱧᱟ ᱛᱚ ᱱᱚᱣᱟᱫᱚ ᱢᱤᱫᱴᱮᱱ ᱥᱚᱨᱠᱟᱨ ᱛᱚᱨᱚᱯᱷ ᱥᱮᱫᱠᱷᱚᱱᱟᱜ ᱥᱟᱥᱛᱷᱚ ᱥᱟᱛᱷᱤ ᱠᱟᱰ ᱧᱟᱢ ᱟᱠᱟᱱᱟ ᱡᱟᱦᱟᱸᱭ ᱠᱚᱣᱟᱜ ᱨᱳᱜ ᱟᱡᱟᱨ ᱞᱟᱹᱴᱩ ᱞᱟᱹᱴᱩ ᱨᱳᱜ ᱢᱮᱱᱟᱜ ᱟ ᱠᱮᱱᱥᱟᱨ ᱥᱮ ᱮᱢᱟᱱ ᱛᱮᱭᱟᱜ ᱨᱳᱜᱠᱩ ᱢᱮᱱᱟᱜ ᱟ ᱚᱱᱟ ᱠᱷᱮᱛᱨᱮ ᱱᱚᱣᱟ ᱫᱚ ᱜᱷᱚᱨᱢᱮᱱᱴ ᱛᱚᱨᱚᱯᱷ ᱠᱷᱚᱱᱟᱜ ᱥᱚᱦᱚᱡᱚᱜᱤᱛᱟ ᱧᱟᱢᱚᱜ ᱟ ᱚᱲᱟᱜ ᱠᱩ ᱦᱚᱲᱦᱟᱹᱜᱤᱫ ᱦᱚᱸ ᱱᱚᱣᱟ ᱠᱟᱰ ᱫᱚ ᱵᱮᱱᱟᱣ ᱟᱠᱟᱱᱟ ᱛᱚ ᱱᱚᱣᱟ ᱫᱚ ᱱᱤᱛᱚᱝ ᱫᱚ ᱨᱳᱜ ᱟᱡᱟᱨ ᱵᱟᱹᱱᱩᱜ ᱠᱷᱟᱹᱛᱤᱨ ᱛᱮ ᱵᱮᱵᱚᱦᱟᱨ ᱫᱚ ᱵᱟᱝ ᱦᱩᱭᱩᱜ ᱠᱟᱱᱟ ᱟᱞᱮᱴᱷᱮᱱ ᱟᱞᱮᱭᱟᱜ ᱚᱲᱟᱜ ᱨᱮ ᱠᱤᱱᱵᱟ ᱤᱧ ᱴᱷᱮᱱᱦᱚᱸ ᱟᱫᱚ ᱵᱮᱵᱚᱦᱟᱨ ᱫᱚ ᱵᱟᱝ ᱦᱩᱭᱩᱜ ᱠᱟᱱᱟ ᱱᱤᱛᱚᱝ ᱫᱚ